ᱵᱤᱨᱫᱟᱹᱜᱟᱲ ᱥᱮ ᱢᱟᱦᱟ ᱵᱤᱨᱫᱟᱹᱜᱟᱲ ᱠᱚᱨᱮ ᱫᱚ ᱠᱚᱲᱟ ᱜᱤᱫᱽᱨᱟᱹ ᱥᱮ ᱠᱩᱲᱤ ᱜᱤᱫᱽᱨᱟᱹ ᱠᱚ ᱦᱚ ᱚᱞᱚᱜ ᱯᱟᱲᱦᱟᱜ ᱚᱞᱚᱜ ᱚᱠᱛᱚ ᱟᱨ ᱯᱟᱲᱦᱟᱣ ᱚᱠᱛᱚ ᱟᱨ ᱚᱱᱟ ᱥᱟᱶᱛᱮ ᱠᱷᱮᱹᱞᱳᱰ ᱦᱚᱸ ᱦᱩᱭᱩᱜ ᱞᱟᱠᱛᱤ ᱠᱟᱱᱟ ᱡᱟᱦᱟᱸ ᱞᱮᱠᱟ ᱢᱮᱱ ᱜᱟᱱᱚᱜᱼᱟ ᱵᱚᱞ ᱮᱱᱮᱡ ᱠᱨᱤᱠᱮᱴ ᱮᱱᱮᱡ ᱠᱮᱨᱟᱢᱵᱳᱲ ᱮᱱᱮᱡ ᱦᱚᱠᱤ ᱵᱮᱰᱢᱤᱱᱴᱚᱱ ᱦᱮᱞᱮ ᱠᱩᱴᱵᱩᱨ ᱪᱩᱠᱩ ᱪᱩᱠᱩ ᱮᱢᱟᱱ ᱠᱚ ᱟᱨ ᱚᱱᱟ ᱥᱟᱶᱛᱮ ᱱᱟᱱᱟ ᱦᱩᱱᱟᱹᱨ ᱮᱱᱮᱡ ᱥᱮᱨᱮᱧ ᱦᱚᱸ ᱟᱵᱚᱣᱟᱜ ᱥᱚᱢᱟᱡᱽ ᱨᱮ ᱫᱚᱨᱠᱟᱨᱜᱮ ᱟᱫᱚ ᱚᱱᱟ ᱠᱷᱮᱹᱞᱳᱰ ᱠᱚᱨᱮ ᱥᱚᱨᱠᱟᱨ ᱫᱚ ᱟᱹᱰᱤ ᱟᱹᱰᱤᱞᱮᱠᱟᱱ ᱜᱚᱲᱚ ᱥᱚᱯᱚᱦᱚᱫ ᱮ ᱮᱢ ᱵᱚᱱ ᱠᱟᱱᱟ ᱡᱮ ᱠᱷᱮᱹᱞᱳᱰ ᱯᱟᱥᱱᱟᱣ ᱞᱟᱹᱜᱤᱫ